ᱦᱮᱸ ᱤᱧ ᱢᱤᱫᱫᱷᱟᱣ ᱢᱚᱠᱟᱧ ᱧᱟᱢ ᱞᱮᱫᱟ ᱫᱚᱞᱢᱟ ᱵᱩᱨᱩ ᱴᱨᱮᱠᱤᱝ ᱵᱟᱠᱷᱨᱟᱛᱮ ᱚᱱᱟ ᱥᱟᱶᱛᱮ ᱤᱭᱟᱹ ᱨᱮᱱᱟᱜ ᱴᱨᱮᱠᱤᱝ ᱵᱮᱜᱚᱨ ᱚᱱᱟ ᱥᱟᱶᱛᱮ ᱡᱮᱢᱚᱱ ᱵᱚᱪᱷᱚᱨ ᱵᱚᱪᱷᱚᱨ ᱜᱮ ᱱᱚᱣᱟ ᱵᱩᱨᱩ ᱥᱮᱸᱫᱽᱨᱟ ᱠᱚ ᱦᱩᱭᱩᱜᱼᱟ ᱤᱱᱟᱹ ᱠᱷᱟᱱ ᱱᱚᱣᱟ ᱨᱮ ᱡᱚᱠᱷᱚᱱ ᱪᱟᱞᱟᱜᱼᱟ ᱱᱚᱣᱟ ᱴᱨᱮᱠ ᱨᱮ ᱥᱮ ᱥᱮᱸᱫᱽᱨᱟ ᱠᱟᱨᱠᱟ ᱨᱮ ᱤᱱᱟᱹ ᱠᱷᱟᱱ ᱡᱚᱛᱚ ᱠᱷᱚᱱ ᱢᱟᱲᱟᱝ ᱫᱚ ᱢᱤᱫᱴᱟᱝ ᱚᱱᱟ ᱠᱚᱨᱮᱢ ᱟᱫ ᱞᱮᱱ ᱠᱷᱟᱱ ᱚᱱᱟ ᱦᱚᱨ ᱫᱤᱥᱟᱹ ᱧᱮᱞ ᱦᱩᱭᱩᱜᱼᱟ ᱟᱨ ᱚᱱᱟ ᱥᱟᱶᱛᱮ ᱡᱚᱛᱚ ᱠᱷᱚᱱ ᱢᱟᱲᱟᱝ ᱤᱫᱤ ᱵᱟᱠᱷᱨᱟ ᱟᱨ ᱴᱨᱮᱠ ᱴᱨᱮᱠ ᱨᱮ ᱪᱟᱞᱟᱜ ᱪᱟᱞᱟᱜ ᱵᱟᱠᱷᱨᱟᱛᱮ ᱡᱚᱛᱚ ᱠᱷᱚᱱ ᱢᱟᱲᱟᱝ ᱫᱚ ᱱᱤᱡᱮ ᱯᱷᱟᱥᱴᱮᱰ ᱡᱟᱦᱟᱸ ᱛᱤᱱᱟᱹᱜ ᱦᱟᱞᱠᱟ ᱥᱟᱢᱟᱱ ᱞᱟᱯᱷ ᱰᱨᱮᱥᱤᱝ ᱢᱟᱱᱮ ᱠᱚᱢ ᱞᱩᱜᱽᱲᱤ ᱤᱭᱟᱹ ᱠᱟᱛᱮ ᱮᱠᱫᱚᱢ ᱯᱷᱨᱤᱰᱚᱢ ᱡᱟᱦᱟᱸ ᱴᱟᱭᱤᱴ ᱵᱟᱝᱟ ᱚᱱᱠᱟᱱᱟᱜ ᱠᱤᱪᱨᱤᱡ ᱦᱚᱨᱚᱜ ᱦᱩᱭᱩᱜᱼᱟ ᱚᱱᱟ ᱥᱟᱶᱛᱮ ᱡᱟᱦᱟᱸ ᱤᱥᱯᱳᱨᱴ ᱮᱥᱯᱮᱥᱟᱞ ᱚᱱᱟ ᱨᱮᱱᱟᱜ ᱥᱩ ᱡᱟᱦᱟᱸ ᱡᱩᱛᱟᱹ ᱛᱟᱦᱮᱱᱟ ᱪᱟᱹᱴᱠᱤ ᱡᱩᱛᱟᱹ ᱮᱱᱠᱷᱟᱱ ᱚᱱᱟ ᱵᱩᱴ ᱫᱚᱨᱠᱟᱨᱚᱜᱼᱟ ᱚᱱᱟ ᱥᱟᱶᱛᱮ ᱛᱟᱭᱚᱢ ᱫᱟᱜ ᱵᱚᱛᱚᱞ ᱨᱮ ᱯᱮᱨᱮᱡ ᱠᱟᱛᱮ ᱡᱷᱚᱞᱟ ᱨᱮ ᱚᱱᱟ ᱫᱚᱦᱚ ᱠᱟᱜ ᱦᱩᱭᱩᱜᱼᱟ ᱟᱨ ᱠᱤᱪᱷᱩ ᱡᱚᱢ ᱵᱟᱠᱷᱨᱟ ᱵᱤᱨᱼᱵᱩᱨᱩ ᱨᱮ ᱵᱟᱝ ᱧᱟᱢᱚᱜᱼᱟ ᱚᱱᱟ ᱥᱟᱶᱛᱮ ᱤᱱᱟᱹᱜᱮ ᱱᱟᱦᱟᱜ ᱟᱨ ᱡᱟᱦᱟᱸᱭ ᱡᱮᱢᱚᱱ ᱥᱮᱸᱫᱽᱨᱟ ᱠᱚ ᱪᱟᱞᱟᱣᱮᱱᱟ ᱥᱮᱸᱫᱽᱨᱟ ᱨᱮᱫᱚ ᱡᱚᱛᱚ ᱠᱷᱚᱱ ᱥᱮ ᱴᱨᱮᱠᱤᱝ ᱨᱮ ᱪᱟᱞᱟᱣᱮᱱᱟᱭ ᱤᱱᱟᱹ ᱠᱷᱟᱱ ᱚᱸᱰᱮ ᱦᱩᱭ ᱫᱟᱲᱮᱭᱟᱜᱼᱟ ᱟᱹᱰᱤ ᱨᱚᱠᱚᱢ ᱪᱟᱞᱟᱜ ᱵᱟᱠᱷᱨᱟ ᱠᱤᱴ ᱫᱚᱨᱠᱟᱨ ᱡᱮᱢᱚᱱ ᱡᱟᱦᱟᱸ ᱟᱞᱚ ᱪᱤᱠᱤᱡᱚᱜ ᱢᱟᱵᱚᱱ ᱵᱩᱨᱩ ᱨᱮ ᱡᱚᱠᱷᱚᱱ ᱪᱟᱞᱟᱜᱼᱟ ᱚᱱᱟ ᱠᱷᱚᱱ ᱵᱟᱧᱪᱟᱣ ᱵᱟᱠᱷᱨᱟᱛᱮ ᱮᱱᱠᱷᱟᱱ ᱚᱱᱟ ᱨᱮ ᱡᱩᱛᱟᱹ ᱫᱚᱨᱠᱟᱨ ᱢᱤᱫᱴᱟᱝ ᱴᱷᱮᱜᱟ ᱫᱚᱨᱠᱟᱨ ᱞᱟᱹᱴᱷᱤ ᱫᱚᱨᱠᱟᱨ ᱵᱟᱵᱮᱨ ᱵᱟᱨᱟᱦᱤ ᱟᱨ ᱢᱤᱫᱴᱟᱝ ᱴᱮᱱᱴ ᱫᱚᱨᱠᱟᱨ ᱡᱟᱦᱟᱸ ᱨᱮ ᱤᱱᱠᱮᱥ ᱡᱩᱫᱤ ᱧᱤᱫᱟᱹᱭᱱᱟ ᱧᱤᱫᱟᱹ ᱡᱟᱹᱯᱤᱫ ᱵᱟᱠᱷᱨᱟ ᱤᱱᱟᱹ ᱠᱷᱟᱱ ᱢᱤᱫᱴᱟᱝ ᱴᱮᱱᱴ ᱨᱮ ᱤᱱᱟᱹ ᱠᱷᱟᱱ ᱞᱟᱭᱤᱴ ᱫᱚᱨᱠᱟᱨ ᱦᱚᱸ ᱡᱟᱦᱟᱸᱛᱮ ᱟᱨᱟᱢᱛᱮ ᱚᱸᱰᱮ ᱛᱟᱦᱮᱸ ᱫᱟᱲᱮᱭᱟᱜᱼᱟ ᱮᱱᱠᱷᱟᱱ ᱤᱱᱟᱹ ᱠᱚᱜᱮ ᱫᱚᱨᱠᱟᱨ ᱢᱮᱱᱟᱜᱼᱟ ᱤᱱᱟᱹ ᱯᱚᱨᱮ ᱡᱮᱢᱚᱱ ᱵᱤᱨ ᱥᱮᱸᱫᱽᱨᱟ ᱠᱚ ᱪᱟᱞᱟᱜᱼᱟ ᱚᱸᱰᱮ ᱫᱚ ᱵᱤᱨ ᱡᱟᱱᱚᱣᱟᱨ ᱟᱨ ᱟᱹᱰᱤ ᱮᱢᱟᱱ ᱛᱮᱫ ᱠᱚ ᱧᱟᱢᱚᱜᱼᱟ ᱤᱱᱟᱹ ᱠᱷᱟᱱ ᱚᱱᱟ ᱵᱟᱠᱷᱨᱟᱛᱮ ᱰᱟᱦᱟᱛᱤᱭᱟᱹ ᱫᱚᱨᱠᱟᱨ ᱟᱨ ᱴᱨᱮᱠᱤᱝ ᱡᱟᱦᱟᱸ ᱨᱮ ᱡᱩᱫᱤ ᱞᱚᱢᱵᱟ ᱴᱨᱮᱠ ᱢᱮᱱᱟᱜᱼᱟ ᱥᱮ ᱞᱚᱢᱵᱟ ᱡᱟᱦᱟ ᱵᱩᱨᱩ ᱨᱮ ᱫᱟᱲᱟᱱ ᱪᱟᱞᱟᱣ ᱠᱟᱱᱟ ᱤᱱᱟᱹ ᱠᱷᱟᱱ ᱱᱚᱣᱟ ᱨᱮᱫᱚ ᱯᱨᱚᱛᱷᱚᱢ ᱢᱮᱱᱟᱜᱼᱟ ᱠᱤᱪᱷᱩ ᱜᱟᱱ ᱯᱷᱟᱥᱴᱮᱰ ᱡᱟᱦᱟᱸ ᱠᱚ ᱞᱟᱹᱭᱟ ᱨᱩᱭᱟᱹᱜ ᱦᱟᱹᱥᱩ ᱵᱚᱱ ᱵᱟᱧᱟᱪᱟᱣ ᱵᱟᱠᱷᱨᱟ ᱨᱟᱱ ᱥᱤᱠᱲᱟᱹ ᱠᱚ ᱫᱚᱨᱠᱟᱨᱚᱜᱼᱟ ᱤᱱᱟᱹ ᱠᱷᱟᱱ ᱚᱱᱟ ᱠᱚ ᱵᱟᱠᱷᱨᱟ ᱯᱨᱟᱭᱢᱟᱹᱨᱤ ᱡᱮᱢᱚᱱ ᱞᱟᱡ ᱦᱟᱹᱥᱩ ᱵᱚᱦᱚᱜ ᱦᱟᱹᱥᱩ ᱫᱟᱜ ᱥᱮᱡ ᱤᱱᱟᱹ ᱠᱷᱟᱱ ᱱᱤᱭᱟᱹ ᱠᱚ ᱵᱟᱠᱷᱨᱟ ᱟᱨ ᱡᱩᱫᱤ ᱪᱤᱠᱤᱝ ᱦᱩᱭᱜᱼᱟ ᱮᱱᱠᱷᱟᱱ ᱢᱚᱞᱚᱢ ᱠᱚ ᱱᱤᱜ ᱱᱤᱭᱟᱹ ᱠᱚ ᱫᱚᱨᱠᱟᱨᱚᱜᱼᱟ ᱱᱤᱭᱟᱹ ᱠᱚᱜᱮ ᱱᱟᱦᱟᱜ ᱫᱚᱦᱚ ᱞᱮᱠᱷᱟᱱ ᱱᱚᱣᱟ ᱠᱷᱚᱱ ᱵᱟᱧᱪᱟᱣ ᱛᱟᱦᱮᱱᱟ ᱥᱮ ᱤᱱᱠᱮᱥ ᱡᱩᱫᱤ ᱡᱟᱦᱟᱸ ᱪᱤᱠᱟᱹᱭᱮᱱᱟ ᱚᱱᱟ ᱟᱨ ᱚᱱᱛᱮ ᱥᱚᱜᱮ ᱦᱚᱸ ᱥᱚᱜᱮ ᱨᱤᱞᱚᱯᱷ ᱧᱟᱢᱚᱜᱼᱟ